ᱵᱚᱨᱛᱚᱢᱟᱱ ᱨᱮ ᱟᱹᱛᱩ ᱚᱲᱟᱜ ᱨᱮᱱ ᱦᱚᱲ ᱥᱮ ᱤᱭᱟᱹ ᱢᱮᱸᱫᱦᱟ ᱨᱮᱭᱟᱜ ᱟᱨ ᱩᱵ ᱨᱮᱭᱟᱜ ᱡᱚᱛᱱᱟᱜ ᱨᱮᱭᱟᱜ ᱠᱟᱛᱷᱟ ᱠᱚᱧ ᱞᱟᱹᱭ ᱥᱚᱫᱚᱨᱮᱫᱟ ᱩᱵ ᱠᱚ ᱡᱚᱛᱚᱱᱮᱫᱼᱟ ᱱᱮᱛᱟᱨ ᱡᱟᱦᱟᱸᱭ ᱥᱮᱫᱟᱭ ᱧᱚᱜ ᱦᱚᱲ ᱩᱱᱠᱩ ᱫᱚ ᱱᱟᱹᱲᱭᱟᱹᱨ ᱥᱩᱱᱩᱠ ᱠᱚ ᱵᱮᱵᱚᱦᱟᱨᱮᱫ ᱛᱟᱦᱮᱱᱟ ᱥᱮ ᱱᱟᱲᱠᱟ ᱦᱟᱥᱟ ᱥᱟᱹᱵᱩᱱ ᱵᱟᱫ ᱠᱟᱛᱮᱫ ᱟᱨ ᱱᱮᱛᱟᱨ ᱵᱚᱨᱛᱚᱢᱟᱱ ᱱᱮᱛᱟᱨ ᱡᱩᱜᱽ ᱨᱮᱱ ᱡᱟᱦᱟᱸ ᱵᱟᱹᱦᱩ ᱠᱩᱲᱤ ᱠᱩᱲᱤ ᱠᱚ ᱩᱱᱠᱩ ᱫᱚ ᱩᱵ ᱨᱮᱭᱟᱜ ᱡᱚᱛᱚᱱᱟᱜ ᱞᱟᱹᱜᱤᱫᱛᱮ ᱥᱤᱢᱯᱩ ᱱᱤᱡᱟᱨ ᱥᱩᱱᱩᱢ ᱟᱨ ᱵᱤᱭᱩᱴᱤ ᱯᱟᱨᱞᱟᱨ ᱨᱮ ᱪᱟᱞᱟᱣ ᱠᱟᱛᱮᱫ ᱩᱵ ᱠᱚᱠᱚ ᱦᱤᱴᱟᱨ ᱦᱚᱪᱚᱭᱮᱫ ᱛᱟᱠᱳᱣᱟ ᱟᱨ ᱢᱮᱸᱫᱦᱟ ᱨᱮᱭᱟᱜ ᱡᱚᱛᱚᱱ ᱦᱟᱛᱟᱣ ᱞᱟᱹᱜᱤᱫ ᱛᱮᱫᱚ ᱢᱮᱸᱫᱦᱟ ᱨᱮ ᱟᱭᱢᱟ ᱨᱚᱠᱚᱢ ᱡᱟ ᱠᱮᱢᱤᱠᱮᱞ ᱯᱨᱚᱰᱟᱠᱴ ᱠᱚ ᱤᱭᱩᱥ ᱮᱫᱟ ᱡᱤᱱᱤᱥ ᱦᱩᱭᱩᱜ ᱠᱟᱱᱟ ᱥᱮᱛᱟᱜ ᱵᱮᱞᱟ ᱦᱩᱛᱩᱢ ᱵᱮᱲᱟ ᱫᱚ ᱮᱫ ᱠᱚ ᱜᱞᱳᱥᱤᱞ ᱦᱩᱛᱩᱢ ᱵᱮᱲᱟ ᱫᱚ ᱱᱤᱢ ᱡᱮᱞ ᱟᱨ ᱠᱞᱳᱵᱷᱤᱴᱟᱢᱤᱱ ᱵᱤᱴᱱᱟ ᱵᱮᱴ ᱥᱤ ᱯᱷᱮᱭᱟᱨ ᱞᱟᱵᱷᱞᱤ ᱟᱨᱦᱚᱸ ᱟᱭᱢᱟ ᱞᱮᱠᱟᱱᱟᱜ ᱠᱨᱤᱢ ᱠᱚ ᱵᱮᱵᱚᱦᱟᱨᱫᱟ ᱡᱟᱦᱟᱸ ᱛᱮ ᱢᱮᱸᱫᱦᱟ ᱮᱥᱮᱞᱚᱜᱼᱟ ᱟᱨ ᱱᱟᱯᱟᱭ ᱧᱮᱞᱚᱜᱼᱟ ᱚᱱᱟ ᱠᱚᱠᱚ ᱵᱮᱵᱚᱦᱟᱨᱮᱫᱟ ᱚᱱᱟ ᱚᱱᱟ ᱛᱮᱜᱮ ᱢᱮᱸᱫᱦᱟ ᱨᱮᱭᱟᱜ ᱡᱚᱛᱚᱱ ᱫᱚᱠᱚ ᱦᱟᱛᱟᱣᱮᱫᱟ ᱟᱨ ᱢᱮᱸᱫᱦᱟ ᱱᱮᱛᱟᱨᱟᱜ ᱟᱹᱰᱤ ᱮᱥᱮᱞ ᱟᱨ ᱥᱟᱯᱷᱟ ᱧᱮᱞᱚᱜ ᱠᱟᱱ ᱛᱟᱠᱚᱣᱟ